ᱦᱮᱞᱳ ᱦᱳᱭ

ᱪᱮᱫ ᱪᱮᱫ ᱛᱤᱱᱟᱹᱜ ᱫᱤᱱ ᱠᱷᱚᱱᱮᱢ ᱨᱩᱣᱟᱹᱜ ᱠᱟᱱᱟ ᱚᱸᱻ ᱦᱚᱸ ᱟᱨ ᱱᱚᱣᱟ ᱨᱮ ᱪᱮᱫ ᱞᱮᱠᱟ ᱛᱮ ᱱᱟᱦᱟᱜ ᱮᱢ ᱪᱮ ᱞᱮᱠᱟᱛᱮ ᱮᱦᱚᱵ ᱮᱱᱟ ᱴᱤᱵᱷᱤ ᱫᱚ ᱛᱟᱢ ᱚᱸᱻ ᱟᱪᱪᱷᱟ ᱚᱱᱟ ᱨᱮᱭᱟᱜ ᱢᱮᱱᱟᱜᱼᱟ ᱵᱮᱥᱚᱜᱼᱟᱢ ᱦᱟᱸᱜ ᱚᱱᱟ ᱫᱚ ᱛᱤᱱ ᱢᱟᱭᱱᱮ ᱠᱳᱨᱥ ᱢᱮᱱᱟᱜᱼᱟ ᱨᱟᱱ ᱚᱱᱟᱢ ᱡᱚᱢ ᱯᱩᱨᱟᱹᱣ ᱞᱮᱠᱷᱟᱱ ᱜᱮᱢ ᱴᱷᱤᱠᱚᱜᱼᱟ ᱟᱨ ᱱᱤᱥᱟᱹ ᱠᱚ ᱦᱟᱺᱰᱤ ᱠᱚ ᱟᱞᱚᱢ ᱧᱩᱭᱟ ᱮᱱᱠᱷᱟᱱ ᱜᱮ ᱴᱷᱤᱠᱚᱜᱼᱟ ᱱᱟᱜ ᱟᱪᱪᱷᱟ ᱱᱚᱣᱟᱛᱮ ᱡᱩᱫᱤ ᱠᱚ ᱟᱯᱮ ᱟᱛᱳ ᱠᱚᱨᱮ ᱡᱟᱦᱟᱸᱭ ᱜᱮ ᱜᱚᱡ ᱮᱢᱟᱱᱚᱜ ᱠᱷᱟᱱ ᱠᱚ ᱮᱱᱠᱷᱟᱱ ᱩᱱᱠᱩ ᱫᱚ ᱪᱮᱫᱞᱮᱠᱟ ᱱᱟᱜ ᱪᱷᱩᱸᱛ ᱯᱮ ᱯᱷᱮᱲᱟᱣᱟ ᱚᱸᱻ ᱦᱚᱸ ᱚᱸᱻ ᱦᱚᱸ ᱦᱚᱸ ᱦᱚᱸ ᱚᱱᱠᱟ ᱛᱮᱜᱮ ᱪᱷᱩᱸᱛ ᱫᱚᱯᱮ ᱯᱷᱮᱲᱟᱣᱟ ᱚᱸᱻ ᱦᱳᱭ ᱛᱚᱵᱮ ᱴᱷᱤᱠ ᱜᱮᱭᱟ